ᱥᱮᱫᱟᱭ ᱫᱚ ᱟᱵᱚ ᱵᱤᱨᱼᱵᱩᱨᱩ ᱨᱮᱭᱟᱜ ᱨᱟᱱ ᱛᱮᱜᱮ ᱵᱚᱱ ᱵᱮᱥᱚᱜ ᱠᱟᱱ ᱛᱟᱦᱮᱸᱫ ᱞᱟᱡ ᱦᱟᱹᱥᱩ ᱵᱚᱦᱚᱜ ᱦᱟᱹᱥᱩ ᱵᱚᱦᱚᱜ ᱦᱟᱹᱥᱩ ᱡᱚᱛᱚᱣᱟᱜ ᱜᱮ ᱨᱟᱱ ᱨᱟᱱ ᱛᱮᱫ ᱵᱚᱱ ᱵᱤᱨᱼᱵᱩᱨᱩ ᱨᱮᱭᱟᱜ ᱛᱮᱵᱚ ᱟᱹᱜᱩ ᱠᱟᱛᱮᱫ ᱵᱚ ᱵᱮᱥᱚᱜ ᱠᱟᱱ ᱛᱟᱦᱮᱸᱫ ᱱᱮᱛᱟᱨ ᱫᱚ ᱟᱵᱚ ᱫᱚ ᱰᱟᱠᱛᱚᱨ ᱠᱷᱟᱱᱟ ᱜᱮᱵᱚᱱ ᱪᱟᱞᱟᱜ ᱠᱟᱱᱟ ᱰᱟᱠᱛᱚᱨ ᱨᱟᱱ ᱜᱮᱵᱚ ᱡᱚᱢᱮᱫᱼᱟ ᱟᱨ ᱵᱩᱨᱩ ᱨᱟᱱ ᱠᱚᱛᱮ ᱫᱚ ᱵᱟᱵᱚ ᱵᱮᱥᱚᱜ ᱠᱟᱱᱟ ᱵᱮᱥ ᱠᱚᱫᱚ ᱠᱷᱟᱹᱞᱤ ᱰᱟᱠᱛᱚᱨ ᱠᱷᱟᱱᱟ ᱨᱮᱭᱟᱜ ᱨᱟᱱ ᱛᱮᱜᱮ ᱵᱚᱱ ᱵᱮᱥᱚᱜ ᱠᱟᱱᱟ ᱱᱤᱛᱚᱜ ᱫᱚ ᱥᱮᱫᱟᱭ ᱫᱚ ᱩᱞ ᱪᱷᱟᱞ ᱤᱭᱟᱹ ᱪᱷᱟᱞ ᱩᱞ ᱪᱷᱟᱞ ᱛᱮ ᱞᱟᱡ ᱦᱟᱹᱥᱩ ᱠᱚ ᱪᱟᱵᱟᱜ ᱠᱟᱱ ᱛᱟᱦᱮᱸᱫ ᱟᱢᱲᱟ ᱪᱷᱟᱞ ᱰᱤᱰᱷᱟᱹᱲᱤ ᱪᱷᱟᱞ ᱱᱚᱣᱟ ᱠᱚᱛᱮ ᱫᱚ ᱤᱡ ᱨᱟᱱ ᱠᱚ ᱢᱮᱛᱟᱜᱟᱜᱼᱟ ᱤᱡ ᱨᱟᱱ ᱠᱚ ᱪᱟᱵᱟᱜᱼᱟ

ᱮᱱ ᱦᱚᱸ ᱱᱮᱛᱟᱨ ᱦᱚᱸ ᱚᱱᱠᱟ ᱟᱞᱮ ᱫᱚ ᱨᱟᱱ ᱢᱩᱨᱜᱟᱹᱱ ᱫᱚ ᱵᱤᱨᱼᱵᱩᱨᱩ ᱨᱮᱭᱟᱜ ᱜᱮᱞᱮ ᱵᱮᱵᱷᱟᱨᱮᱫᱼᱟ ᱟᱨᱞᱮ ᱵᱮᱥᱚᱜ ᱠᱟᱱ ᱜᱮᱭᱟ ᱵᱮᱥᱚᱜ ᱜᱮᱭᱟᱭ ᱦᱚᱲ ᱚᱡᱷᱟ ᱢᱟᱹᱛᱤ ᱠᱚᱦᱚᱸ ᱩᱱᱟᱹᱜ ᱵᱟᱝ ᱞᱮ ᱜᱩᱨᱩᱛᱛᱚ ᱟᱠᱚᱣᱟ ᱚᱱᱟ ᱚᱱᱟᱛᱮ ᱟᱞᱮ ᱫᱚ ᱰᱷᱮᱨ ᱵᱤᱨᱼᱵᱩᱨᱩ ᱨᱮᱭᱟᱜ ᱥᱩᱨ ᱜᱮᱫᱚ ᱚᱸᱰᱮ ᱨᱮᱭᱟᱜ ᱨᱟᱱ ᱴᱟᱸᱰᱮ ᱠᱟᱛᱮᱫ ᱨᱟᱱ ᱱᱚᱣᱟ ᱟᱹᱛᱩ ᱫᱤᱥᱚᱢ ᱨᱮᱜᱮ ᱢᱮᱱᱟᱜᱼᱟ ᱥᱟᱨᱡᱚᱢ ᱪᱷᱟᱞ ᱟᱨ ᱢᱩᱨᱜᱟᱹ ᱪᱷᱟᱞ ᱢᱩᱨᱜᱟᱹ ᱪᱷᱟᱞ ᱠᱚᱛᱮ ᱜᱮ ᱞᱟᱡ ᱦᱟᱹᱥᱩ ᱠᱚ ᱤᱡ ᱨᱟᱱ ᱠᱚ ᱡᱚᱛᱚᱣᱟᱜ ᱞᱮ ᱵᱮᱥᱚᱜ ᱠᱟᱱ ᱛᱟᱦᱮᱸᱫ